ᱟᱞᱤᱝ ᱫᱚ ᱟᱵᱤᱱᱟᱜ ᱦᱳᱴᱮᱞ ᱨᱮᱱ ᱛᱟᱦᱮᱱ ᱢᱤᱫ ᱦᱚᱲ ᱜᱮᱞᱤᱝ ᱢᱮᱱᱮᱫ ᱟ ᱟᱞᱤᱧᱞᱤᱧ ᱢᱮᱱᱮᱫ ᱛᱟᱦᱮᱱᱟ ᱡᱮ ᱱᱤᱛᱳᱜ ᱟᱭᱩᱵ ᱵᱮᱲᱟ ᱡᱟᱦᱟᱸᱱᱟᱜ ᱡᱚᱢ ᱡᱤᱱᱤᱥ ᱠᱚ ᱪᱮᱫ ᱪᱮᱫ ᱠᱚ ᱧᱟᱢᱚᱜ ᱜᱮᱭᱟ ᱚ ᱛᱟᱦᱚᱞᱮ ᱚᱱᱟ ᱨᱩᱴᱤ ᱟᱨ ᱡᱤᱞ ᱠᱚᱫᱚ ᱛᱤᱱᱟ ᱜ ᱠᱟᱛᱮᱫ ᱛᱟᱦᱚᱞᱮ ᱞᱤᱧ ᱢᱮᱱᱮᱫ ᱛᱟᱦᱮᱱᱟ ᱩᱸ ᱢᱚᱬᱮ ᱜᱚᱴᱟᱝ ᱨᱩᱴᱤ ᱟᱨ ᱢᱤᱫᱽ ᱯᱷᱩᱲᱩᱜ ᱜᱟᱱ ᱡᱤᱞ ᱞᱤᱧ ᱦᱟᱛᱟᱣ ᱠᱮᱭᱟ ᱟᱨ ᱛᱟᱦᱚᱞᱮ ᱜᱟᱯᱟ ᱥᱮᱛᱟᱜ ᱨᱮᱭᱟᱜ ᱡᱚᱢᱟᱜ ᱠᱚᱫᱚ ᱪᱮᱫ ᱪᱮᱫ ᱠᱚ ᱢᱮᱱᱟᱜᱼᱟ ᱚ ᱚᱱᱟ ᱠᱚᱫᱚ ᱛᱤᱱᱟ ᱜ ᱠᱟᱛᱮᱫ ᱜᱚᱱᱚᱝ

ᱚᱻ ᱛᱟᱦᱚᱞᱮ ᱜᱟᱯᱟ ᱥᱮᱛᱟᱜ ᱞᱟᱹᱜᱤᱫ ᱫᱚ ᱚᱱᱟ ᱰᱤᱢᱮᱨ ᱴᱳᱥᱴ ᱜᱮ ᱵᱮᱱᱟᱣᱟᱞᱤᱧ ᱵᱤᱱ ᱟᱨ ᱛᱤᱫ ᱟᱨ ᱛᱮᱦᱮᱧᱟᱸᱜ ᱡᱟᱦᱟᱸᱞᱤᱧ ᱚᱰᱟᱨ ᱠᱮᱫ ᱚᱱᱟ ᱟᱨ ᱜᱟᱯᱟᱱᱟᱜ ᱚᱰᱟᱨᱟᱜ ᱡᱟᱦᱟᱸ ᱡᱚᱢ ᱡᱤᱱᱤᱥ ᱚᱱᱟᱠᱚ ᱩᱸ ᱢᱳᱴ ᱠᱟᱛᱮᱫ ᱛᱤᱱᱟ ᱜ ᱴᱟᱠᱟ ᱞᱟᱜᱟᱜ ᱟ ᱚ ᱟᱪᱪᱷᱟ ᱴᱷᱤᱠ ᱜᱮᱭᱟ ᱛᱟᱦᱚᱞᱮ ᱤᱭᱟ ᱱᱤᱛᱳᱜᱟᱜ ᱡᱚᱢᱟᱜ ᱫᱚ ᱟᱹᱜᱩ ᱦᱚᱴᱚᱣᱟᱞᱤᱧ ᱵᱤᱱ ᱟᱨ ᱚᱸ ᱴᱟᱠᱟ ᱠᱚᱫᱚ ᱜᱟᱯᱟᱞᱤᱝ ᱯᱮᱢᱮᱴᱟᱵᱤᱱᱟ ᱢᱟ ᱛᱟᱦᱚᱞᱮ ᱛᱮᱦᱮᱧ ᱫᱚᱞᱤᱧ ᱫᱚᱦᱚᱭᱮᱫᱟ